ᱜᱤᱫᱽᱨᱟᱹᱠᱚ ᱵᱚᱨᱛᱚᱢᱟᱱ ᱡᱮᱴᱟ ᱠᱚ ᱠᱷᱮᱞ ᱠᱟᱱᱟ ᱚᱱᱟᱠᱚ ᱠᱷᱮᱞᱫᱚ ᱱᱚᱰᱮ ᱫᱚ ᱮᱱᱛᱮᱫ ᱦᱩᱭᱩᱜ ᱠᱟᱱᱟ ᱯᱷᱩᱴᱵᱚᱞ ᱠᱨᱤᱠᱮᱴ ᱵᱷᱚᱞᱤᱵᱚᱞ ᱠᱟᱵᱟᱰᱤ ᱱᱚᱣᱟ ᱠᱚᱜᱮᱠᱚ ᱠᱷᱮᱞ ᱠᱟᱱᱟ ᱟᱨᱦᱚᱸ ᱠᱟᱹᱴᱤᱡᱧᱚᱜ ᱜᱤᱫᱽᱨᱟᱹ ᱠᱚᱫᱚ ᱟᱨᱦᱚᱸ ᱡᱩᱫᱟᱹ ᱞᱮᱠᱟᱱ ᱠᱷᱮᱞᱦᱚᱸ ᱢᱮᱱᱟᱜ ᱛᱟᱠᱚᱣᱟ ᱡᱮᱢᱚᱱ ᱥᱩᱱᱛᱩᱜᱩᱛᱩᱡ ᱜᱟᱛᱮ ᱫᱷᱩᱲᱤᱨᱮ ᱠᱩᱞᱦᱤ ᱫᱷᱩᱲᱤᱨᱮ ᱥᱩᱱᱛᱩᱜᱩᱛᱩᱡ ᱠᱚ ᱜᱟᱛᱮᱜᱼᱟ ᱛᱟᱨᱯᱚᱨᱮ ᱞᱩᱠᱳᱪᱩᱨᱤ ᱠᱚ ᱜᱟᱛᱮᱜᱼᱟ ᱢᱟᱱᱮ ᱪᱳᱠᱳ ᱪᱳᱠᱳ ᱟᱭᱟᱜ ᱦᱚᱸ ᱚᱱᱠᱟᱞᱮᱠᱟ ᱱᱤᱭᱟᱹ ᱠᱚ ᱜᱟᱛᱮᱜᱮ ᱜᱤᱫᱽᱨᱟᱹ ᱠᱚᱣᱟᱜᱫᱚ ᱢᱮᱱᱟᱜ ᱦᱟᱛᱟᱲᱟ ᱟᱨ ᱤᱱᱟᱹ ᱪᱷᱟᱲᱟᱫᱚ ᱡᱟᱦᱟᱱᱟᱜ ᱠᱚᱫᱚ ᱵᱟᱹᱱᱩᱜᱼᱟ